ᱦᱮᱸ ᱴᱷᱤᱠ ᱜᱮᱭᱟ ᱱᱚᱛᱮ ᱟᱞᱮ ᱥᱮᱫ ᱫᱚ ᱢᱩᱠᱷᱭᱟᱹ ᱨᱩᱯ ᱛᱮ ᱢᱟᱱᱮ ᱠᱷᱮᱛᱤ ᱛᱮᱜᱮ ᱟᱞᱮᱭᱟᱜ ᱡᱤᱭᱚᱱ ᱫᱚᱞᱮ ᱠᱷᱟᱸᱰᱟᱣᱟ ᱠᱷᱮᱛᱤ ᱵᱟᱹᱲᱤ ᱥᱮ ᱡᱤᱵᱽᱼᱡᱚᱱᱛᱩ ᱟᱹᱥᱩᱞ ᱠᱟᱛᱮᱫ ᱚᱱᱟ ᱛᱮᱜᱮ ᱚᱱᱟᱜᱮ ᱟᱞᱮᱭᱟᱜ ᱤᱱᱠᱟᱢ ᱨᱮᱭᱟᱜ ᱢᱩᱠᱷᱤᱭᱟᱹ ᱥᱨᱳᱛ ᱫᱚ ᱵᱚᱞᱮ ᱠᱷᱮᱛᱤ ᱵᱟᱲᱮ ᱟᱨ ᱡᱤᱵᱽᱼᱡᱚᱱᱛᱩ ᱟᱹᱥᱩᱞ ᱟᱫᱚ

ᱪᱟᱥ ᱠᱚ ᱦᱩᱭᱩᱜᱼᱟ ᱥᱚᱢᱚᱭ ᱥᱚᱢᱚᱭ ᱨᱮ ᱵᱚᱞᱮ ᱥᱤᱡᱮᱱ ᱨᱮ ᱪᱟᱥ ᱦᱩᱭᱩᱜᱼᱟ ᱥᱮ ᱦᱩᱲᱩ ᱦᱚᱸᱞᱮ ᱨᱚᱦᱚᱭ ᱜᱮᱭᱟ ᱡᱩᱫᱤ ᱥᱮᱨᱢᱟ ᱠᱷᱚᱱ ᱢᱚᱡᱽ ᱛᱮ ᱫᱟᱜ ᱞᱮᱠᱷᱟᱱ ᱫᱚ ᱦᱩᱲᱩ ᱨᱚᱦᱚᱭ ᱤᱱᱟᱹ ᱠᱟᱛᱮᱫ ᱦᱩᱲᱩ ᱜᱮᱫ ᱵᱟᱲᱟ ᱠᱟᱛᱮᱫ ᱡᱩᱫᱤ ᱥᱮᱨᱢᱟ ᱠᱷᱚᱱ ᱫᱟᱜ ᱯᱟᱠᱟᱣ ᱞᱮᱠᱷᱟᱱ ᱫᱚ ᱵᱩᱴ ᱢᱟᱹᱥᱨᱤ ᱠᱚ ᱪᱟᱹᱭᱛᱟᱹᱞᱤ ᱠᱚ ᱛᱟᱦᱮᱱᱟ ᱟᱨ ᱚᱱᱟ ᱠᱚ ᱟᱹᱠᱷᱨᱤᱧ ᱠᱟᱛᱮᱫ ᱜᱮ ᱟᱞᱮ ᱞᱮ ᱡᱤᱭᱚᱱ ᱞᱮ ᱵᱤᱛᱟᱹᱣᱟ ᱟᱨ ᱪᱮᱫ ᱠᱚ ᱢᱮᱱᱟ ᱟᱞᱮ ᱥᱮᱫ ᱫᱚ ᱫᱟᱜ ᱨᱮᱭᱟᱜ ᱟᱹᱰᱤ ᱥᱚᱢᱚᱥᱥᱟ ᱜᱮ ᱢᱮᱱᱟᱜᱼᱟ ᱟᱞᱮ ᱥᱮᱫ ᱫᱟᱜ ᱨᱮᱭᱟᱜ ᱚᱵᱷᱟᱵᱽ ᱦᱚᱸ ᱤᱭᱟᱹᱛᱮ ᱵᱚᱞᱮ ᱪᱟᱥ ᱦᱚᱸ ᱵᱚᱞᱮ ᱥᱚᱢᱚᱭ ᱨᱮ ᱵᱟᱝ ᱦᱩᱭᱩᱜᱼᱟ ᱟᱨ ᱚᱱᱟ ᱞᱮᱠᱟᱛᱮ ᱟᱞᱮ ᱵᱚᱞᱮ ᱟᱹᱰᱤ ᱢᱩᱥᱠᱤᱞ ᱨᱮᱜᱮ ᱞᱮ ᱛᱟᱦᱮᱱ ᱠᱟᱱᱟ ᱛᱚᱵᱮ ᱟᱞᱮ ᱡᱩᱫᱤ ᱥᱚᱨᱠᱟᱨ ᱥᱮᱫ ᱠᱷᱚᱱ ᱡᱩᱫᱤ ᱚᱱᱠᱟᱱ ᱫᱟᱜ ᱨᱮᱭᱟᱜ ᱵᱮᱵᱚᱥᱛᱷᱟ ᱡᱩᱫᱤ ᱦᱮᱡ ᱟᱞᱮᱭᱟ ᱛᱟᱦᱚᱞᱮ ᱟᱞᱮ ᱵᱚᱞᱮ ᱚᱠᱟ ᱵᱟᱦᱨᱮ ᱠᱟᱹᱢᱤ ᱥᱮᱫ ᱪᱟᱞᱟᱜ ᱦᱩᱭᱩᱜ ᱠᱷᱟᱱ ᱵᱚᱞᱮ ᱟᱯᱱᱟᱨ ᱜᱷᱟᱨᱚᱸᱡᱽ ᱪᱟᱞᱟᱣ ᱞᱟᱹᱜᱤᱫ ᱚᱱᱟ ᱠᱷᱚᱱ ᱞᱮ ᱵᱟᱧᱪᱟᱣ ᱟᱞᱮ ᱟᱯᱱᱟᱨ ᱟᱹᱛᱩ ᱨᱮᱜᱮ ᱛᱟᱦᱮᱸ ᱠᱟᱛᱮᱫ ᱵᱚᱞᱮ ᱟᱞᱮᱭᱟᱜ ᱡᱤᱱᱫᱮᱜᱤ ᱢᱚᱡᱽ ᱞᱮ ᱵᱮᱱᱟᱣ ᱫᱟᱲᱮᱭᱟᱜᱼᱟ ᱡᱩᱫᱤ ᱥᱚᱨᱠᱟᱨ ᱚᱱᱠᱟᱱ ᱜᱚᱲᱚᱭ ᱮᱢ ᱞᱮᱱᱠᱷᱟᱱ ᱟᱫᱚ ᱚᱱᱟ ᱨᱮᱭᱟᱜ ᱥᱩᱵᱤᱫᱷᱟ ᱜᱮ ᱵᱟᱹᱱᱩᱜᱼᱟ ᱟᱞᱮ ᱥᱮᱫ ᱫᱟᱜ ᱨᱮᱭᱟᱜ ᱥᱩᱵᱤᱫᱷᱟ ᱜᱮ ᱵᱟᱹᱱᱩᱜᱼᱟ ᱟᱨ ᱤᱱᱟᱹ ᱛᱮᱜᱮ ᱡᱟᱜᱮ ᱥᱮᱨᱢᱟ ᱫᱟᱜ ᱵᱷᱚᱨᱥᱟ ᱥᱚᱢᱚᱭ ᱨᱮ ᱫᱟᱜ ᱞᱮᱠᱷᱟᱱ ᱫᱚ ᱴᱷᱤᱠ ᱜᱮ ᱪᱟᱥ ᱦᱩᱭᱩᱜᱼᱟ ᱟᱨ ᱵᱟᱝᱠᱷᱟᱱ ᱫᱚ ᱵᱟᱝ ᱱᱚᱜᱼᱚᱭ ᱫᱤᱱ ᱦᱚᱞ ᱠᱟᱞᱚᱢ ᱠᱷᱚᱱᱟᱜ ᱢᱟ ᱫᱟᱜ ᱜᱮ ᱵᱟᱹᱱᱩᱜ ᱟᱠᱟᱫᱟ ᱟᱨ ᱚᱱᱟ ᱞᱮᱠᱟᱛᱮ ᱟᱭᱢᱟ ᱦᱚᱲ ᱟᱹᱰᱤ ᱢᱩᱥᱠᱤᱞ ᱨᱮ ᱢᱮᱱᱟᱜ ᱟᱠᱟᱫ ᱠᱚᱣᱟ ᱚᱠᱚᱭ ᱠᱚᱨᱮᱱ ᱠᱚᱲᱟ ᱢᱮᱱᱟᱜ ᱠᱚᱣᱟ ᱞᱟᱹᱴᱩ ᱠᱚᱲᱟ ᱢᱟ ᱵᱟᱦᱨᱮ ᱥᱮᱫ ᱠᱟᱹᱢᱤ ᱪᱟᱞᱟᱣ ᱠᱟᱛᱮᱫ ᱯᱚᱭᱥᱟ ᱠᱚ ᱠᱩᱞ ᱮᱫᱟ ᱩᱱᱠᱩ ᱫᱚ ᱴᱷᱤᱠ ᱜᱮ ᱢᱮᱱᱠᱷᱟᱱ ᱚᱠᱚᱭ ᱵᱟᱝ ᱠᱟᱹᱢᱤ ᱫᱟᱲᱮᱭᱟᱜ ᱦᱚᱲ ᱚᱠᱚᱭ ᱫᱚ ᱪᱟᱥᱚᱜ ᱵᱷᱚᱨᱥᱟᱭ ᱛᱟᱦᱮᱸ ᱠᱟᱱ ᱚᱱᱠᱟᱱ ᱦᱚᱲ ᱟᱹᱰᱤ ᱫᱤᱠᱠᱟᱹᱛ ᱨᱮ ᱯᱟᱲᱟᱣ ᱦᱩᱭ ᱠᱟᱱᱟ ᱟᱫᱚ ᱱᱚᱜᱼᱚ ᱱᱚᱝᱠᱟᱜᱮ ᱟᱞᱮ ᱫᱚ ᱢᱚᱡᱼᱵᱩᱨᱤᱨᱮ ᱦᱟᱺᱰᱤ ᱠᱚᱫᱚ ᱠᱚ ᱟᱠᱷᱨᱤᱧᱟ ᱵᱚᱞᱮ ᱡᱟᱛᱮ ᱮᱴᱟᱜ ᱮᱴᱟᱜ ᱤᱱᱠᱟᱢ ᱨᱮᱭᱟᱜ ᱡᱟᱦᱟᱱ ᱥᱩᱵᱤᱫᱷᱟ ᱵᱟᱹᱱᱩᱜ ᱟᱛᱚ ᱮᱴᱟᱜ ᱤᱱᱠᱟᱢ ᱨᱮᱭᱟᱜ ᱥᱨᱳᱛ ᱵᱟᱹᱱᱩᱜ ᱠᱟᱫᱟ ᱟᱫᱚ ᱪᱮᱫ ᱮᱢ ᱢᱮᱱᱟ ᱡᱟᱦᱟᱸ ᱞᱮᱠᱟ ᱛᱮᱜᱮ ᱟᱯᱱᱟᱨ ᱞᱟᱡ ᱛᱚ ᱯᱮᱨᱮᱡᱽ ᱦᱩᱭᱩᱜ ᱜᱮᱭᱟ ᱢᱚᱛᱞᱚᱵ ᱪᱮᱫ ᱠᱚ ᱢᱮᱱᱟ ᱡᱟᱦᱟᱸ ᱞᱮᱠᱟ ᱛᱮᱜᱮᱢ ᱯᱚᱭᱥᱟ ᱠᱟᱢᱟᱣ ᱦᱩᱭᱩᱜ ᱜᱮᱭᱟ ᱟᱫᱚ ᱚᱱᱟ ᱤᱭᱟᱹ ᱛᱮ ᱜᱚᱜᱚ ᱡᱚᱱᱟ ᱛᱟᱠᱚ ᱦᱟᱺᱰᱤ ᱠᱚ ᱟᱹᱠᱷᱨᱤᱧᱟ ᱵᱚᱞ ᱜᱟᱛᱮᱜ ᱚᱠᱟ ᱠᱚᱨᱮᱜ ᱦᱩᱭᱩᱜᱼᱟ ᱚᱠᱟ ᱠᱚᱨᱮᱜ ᱢᱮᱞᱟ ᱥᱮ ᱦᱟᱹᱴᱭᱟᱹ ᱠᱚ ᱦᱩᱭᱩᱜᱼᱟ ᱟᱫᱚ ᱱᱚᱣᱟ ᱫᱚ ᱟᱞᱮᱭᱟᱜ ᱵᱚᱞᱮ ᱢᱤᱫᱴᱮᱱ ᱥᱚᱠ ᱫᱚ ᱵᱟᱝ ᱠᱟᱱᱟ ᱱᱚᱣᱟ ᱫᱚ ᱢᱚᱡᱽᱵᱩᱨᱤ ᱠᱟᱱᱟ ᱢᱤᱫᱴᱮᱱᱮᱢ ᱧᱮᱞ ᱫᱟᱲᱮᱭᱟᱜᱼᱟ ᱥᱟᱱᱛᱟᱲ ᱥᱚᱢᱟᱡᱽ ᱨᱮ ᱥᱮ ᱟᱞᱮ ᱴᱚᱴᱷᱟᱨᱮ ᱱᱚᱣᱟ ᱫᱚ ᱢᱤᱫᱴᱮᱱ ᱢᱚᱡᱽᱵᱩᱨᱤ ᱠᱟᱱᱟ ᱦᱟᱺᱰᱤ ᱟᱠᱷᱨᱤᱧ ᱫᱚ ᱪᱮᱫᱟᱜ ᱱᱚᱣᱟ ᱫᱚ ᱵᱟᱹᱲᱤᱡ ᱡᱤᱱᱤᱥ ᱠᱟᱱᱟ ᱵᱟᱲᱟᱭ ᱵᱟᱹᱲᱤᱡ ᱡᱤᱱᱤᱥ ᱵᱟᱲᱟᱭ ᱛᱩᱞᱩᱪ ᱜᱮ ᱱᱚᱣᱟ ᱠᱚ ᱡᱤᱱᱤᱥ ᱟᱠᱷᱨᱤᱧᱚᱜ ᱠᱟᱱᱟ ᱪᱮᱫᱟᱜ ᱮᱴᱟᱜ ᱠᱟᱢᱟᱣ ᱨᱮᱭᱟᱜ ᱥᱨᱳᱛ ᱵᱟᱹᱱᱩᱜ ᱠᱟᱫᱟ ᱟᱨ ᱡᱩᱫᱤ ᱥᱚᱨᱠᱟᱨ ᱥᱮᱫ ᱠᱷᱚᱱ ᱡᱩᱫᱤ ᱢᱚᱡᱽ ᱞᱮᱠᱟ ᱜᱚᱲᱚᱞᱮ ᱧᱟᱢ ᱠᱮ ᱛᱟᱦᱚᱞᱮ ᱱᱚᱣᱟ ᱠᱚ ᱡᱤᱱᱤᱥ ᱫᱚ ᱵᱟᱹᱭ ᱵᱟᱹᱭ ᱛᱮ ᱟᱲᱟᱜ ᱜᱤᱰᱤ ᱠᱟᱜ ᱦᱩᱭᱩᱜ ᱪᱮᱫᱟᱜ ᱱᱚᱣᱟ ᱫᱚ ᱧᱮᱞ ᱧᱟᱢᱚᱜ ᱡᱤᱱᱤᱥ ᱠᱟᱱᱟ ᱱᱚᱣᱟᱫᱚ ᱵᱟᱹᱲᱤᱡ ᱡᱤᱱᱤᱥ ᱠᱟᱱᱟ ᱥᱮ ᱱᱚᱣᱟ ᱱᱚᱝᱠᱟᱛᱮ ᱯᱚᱭᱥᱟ ᱱᱚᱣᱟ ᱟᱠᱷᱨᱤᱧ ᱠᱟᱛᱮᱫ ᱯᱚᱭᱥᱟ ᱠᱟᱢᱟᱣ ᱫᱚ ᱵᱟᱝ ᱴᱷᱤᱠᱼᱟ ᱟᱫᱚ ᱱᱚᱣᱟ ᱫᱚ ᱢᱤᱫᱴᱮᱱ ᱢᱚᱡᱽᱵᱩᱨᱤ ᱠᱟᱱᱟ ᱱᱚᱣᱟ ᱟᱹᱫᱤᱵᱟᱹᱥᱤ ᱥᱚᱢᱟᱡᱽ ᱥᱮ ᱥᱟᱱᱛᱟᱲ ᱥᱚᱢᱟᱡᱽ ᱨᱮᱭᱟᱜ ᱦᱟᱺᱰᱤ ᱟᱠᱷᱨᱤᱧ ᱫᱚ ᱢᱮᱱᱠᱷᱟᱱ ᱯᱚᱨᱚᱢ ᱯᱚᱨᱟ ᱦᱚᱸ ᱢᱤᱫᱴᱮᱱ ᱢᱮᱱᱟᱜᱼᱟ ᱱᱚᱣᱟ ᱟᱹᱫᱤᱵᱟᱹᱥᱤ ᱥᱚᱢᱟᱡᱽ ᱨᱮ ᱚᱠᱟ ᱫᱚ ᱵᱚᱸᱜᱟᱼᱵᱩᱨᱩ ᱠᱚ ᱦᱟᱺᱰᱤ ᱠᱚ ᱪᱚᱰᱚᱨ ᱟᱠᱚᱣᱟ ᱮᱱᱠᱷᱟᱱ ᱚᱱᱟ ᱦᱟᱺᱰᱤ ᱪᱚᱰᱚᱨ ᱵᱟᱫ ᱠᱟᱛᱮᱫ ᱚᱱᱟ ᱠᱷᱚᱱ ᱟᱹᱰᱤ ᱡᱟᱹᱥᱛᱤ ᱱᱤᱛᱚᱜ ᱦᱟᱺᱰᱤ ᱨᱮᱭᱟᱜ ᱥᱮᱵᱚᱱ ᱦᱩᱭᱩᱜ ᱠᱟᱱᱟ ᱱᱚᱣᱟ ᱟᱹᱫᱤᱵᱟᱹᱥᱤ ᱥᱚᱢᱟᱡᱽ ᱨᱮᱥᱮ ᱱᱚᱣᱟ ᱫᱩᱱᱤᱭᱟᱹ ᱨᱮ ᱟᱫᱚ ᱢᱮᱱᱠᱷᱟᱱ ᱱᱚᱣᱟ ᱱᱚᱣᱟ ᱨᱳᱠ ᱛᱷᱟᱢ ᱞᱟᱹᱜᱤᱫ ᱫᱚ ᱟᱵᱚ ᱵᱚᱞᱮ ᱥᱚᱨᱠᱟᱨ ᱜᱮ ᱱᱚᱣᱟ ᱨᱮᱭᱟᱜ ᱨᱳᱠ ᱛᱷᱟᱢ ᱞᱟᱹᱜᱤᱫ ᱫᱚ ᱡᱟᱦᱟᱱ ᱠᱚᱫᱚᱢᱮ ᱩᱴᱷᱟᱹᱣ ᱫᱟᱲᱮᱭᱟᱜᱼᱟ ᱚᱠᱟ ᱫᱚ ᱩᱱᱤ ᱢᱚᱡᱽ ᱦᱚᱲ ᱢᱚᱡᱽ ᱨᱳᱡᱽᱜᱟᱨ ᱮᱢ ᱠᱟᱛᱮᱫ ᱱᱚᱣᱟ ᱨᱮᱭᱟᱜ ᱥᱚᱢᱟᱫᱷᱟᱱ ᱮ ᱦᱟᱛᱟᱣ ᱫᱟᱲᱮᱭᱟᱜᱼᱟ ᱦᱟᱺᱰᱤ ᱟᱠᱷᱨᱤᱧ ᱫᱚ ᱱᱚᱣᱟᱫᱚ ᱢᱤᱫᱴᱮᱱ ᱥᱚᱠ ᱫᱚ ᱵᱟᱝ ᱢᱚᱫᱴᱮᱱ ᱢᱚᱡᱽᱵᱩᱨᱤ ᱠᱟᱱᱟ